ᱤᱛᱩᱱ ᱟᱥᱲᱟ ᱛᱟᱭᱱᱚᱢ ᱟᱹᱭᱩᱵ ᱵᱮᱲᱟ ᱴᱤᱭᱩᱥᱮᱱ ᱵᱟᱝᱠᱷᱟᱱ ᱯᱨᱟᱭᱵᱷᱮᱹᱴ ᱯᱟᱲᱦᱟᱣ ᱛᱮ ᱟᱹᱰᱤ ᱥᱩᱵᱤᱫᱷᱟ ᱢᱮᱱᱟᱜᱼᱟ ᱯᱟᱲᱦᱟᱣ ᱞᱟᱹᱜᱤᱫ ᱡᱟᱛᱮ ᱯᱨᱤᱯᱮᱥᱮᱱ ᱵᱷᱟᱜᱮ ᱦᱩᱭᱩᱜ ᱢᱟ ᱯᱚᱨᱤᱠᱷᱟ ᱨᱮ ᱵᱷᱟᱜᱮ ᱱᱚᱢᱵᱚᱨ ᱠᱚ ᱞᱟᱹᱜᱤᱫ ᱴᱤᱭᱩᱥᱚᱱ ᱵᱟᱝᱠᱷᱟᱱ ᱯᱮᱨᱟᱭᱵᱷᱮᱹᱴ ᱠᱚ ᱯᱟᱲᱦᱟᱣᱟ ᱡᱟᱜᱮ ᱥᱤᱞᱮᱵᱟᱥ ᱨᱮ ᱞᱟᱦᱟ ᱞᱟᱹᱜᱤᱫ ᱵᱳᱭᱠᱚ ᱨᱮᱭᱟᱜ ᱜᱚᱞᱯᱚ ᱠᱟᱹᱦᱱᱤ ᱠᱚ ᱵᱩᱡᱷᱟᱹᱣ ᱞᱟᱹᱜᱤᱫ ᱯᱟᱲᱦᱟᱜ ᱴᱤᱭᱩᱥᱮᱱ ᱠᱚ ᱯᱟᱲᱦᱟᱜᱼᱟ